ᱦᱟᱹᱠᱩ ᱥᱟᱵ ᱨᱮᱭᱟᱜ ᱪᱮᱞᱮᱡᱽ ᱫᱚ ᱟᱹᱰᱤ ᱥᱮᱫᱟᱭ ᱠᱷᱚᱡ ᱜᱮ ᱤᱧᱫᱚ ᱢᱮᱱᱟᱜ ᱛᱤᱧᱟᱹ ᱟᱥᱤᱱ ᱠᱟᱨᱛᱤᱠ ᱢᱟᱥ ᱦᱟᱹᱠᱩ ᱵᱟᱹᱲᱥᱤᱧ ᱪᱟᱞᱟᱜᱼᱟ ᱟᱨ ᱥᱮᱭ ᱨᱚᱠᱚᱢ ᱟᱹᱰᱤ ᱱᱟᱯᱟᱭ ᱱᱟᱯᱟᱭ ᱪᱟᱨ ᱟᱨ ᱪᱟᱨᱟᱧ ᱞᱟᱜᱟᱣᱟ ᱪᱮᱞᱮᱡᱽ ᱠᱟᱛᱮᱫ ᱤᱧ ᱢᱮᱱ ᱫᱟᱲᱮᱭᱟᱜᱟ ᱤᱧᱟᱹᱜ ᱪᱟᱨᱟ ᱨᱮ ᱦᱟᱹᱠᱩ ᱫᱚᱠᱚ ᱞᱟᱜᱟᱜ ᱜᱮᱭᱟ ᱟᱨ ᱚᱠᱚᱭ ᱡᱚᱢᱟᱭ ᱩᱱᱤ ᱫᱚ ᱨᱟᱠᱟᱵ ᱛᱮᱦᱚᱸᱭ ᱨᱟᱠᱟᱵᱮ ᱜᱮᱭᱟ ᱦᱚᱭ ᱵᱷᱟᱱᱰᱳ ᱵᱟᱹᱲᱤᱡ ᱦᱚᱭ ᱦᱤᱸᱥᱤᱫ ᱨᱮ ᱟᱭᱢᱟ ᱫᱷᱟᱣ ᱫᱟᱯᱨᱟᱢ ᱦᱩᱭ ᱵᱟᱲᱟ ᱟᱠᱟᱱᱟ ᱟᱨ ᱚᱱᱟ ᱫᱟᱯᱨᱟᱢ ᱞᱟᱹᱜᱤᱫ ᱫᱚ ᱟᱞᱮ ᱟᱹᱛᱩ ᱢᱟᱹᱡᱷᱤ ᱛᱷᱟᱱ ᱨᱮ ᱫᱟᱜ ᱞᱮ ᱫᱩᱞᱟ ᱡᱟᱛᱮ ᱟᱹᱛᱩ ᱨᱮ ᱚᱱᱠᱟᱱ ᱵᱟᱹᱲᱤᱡ ᱦᱚᱭ ᱦᱤᱸᱥᱤᱫ ᱟᱞᱚ ᱵᱚᱞᱚᱜ ᱚᱱᱟ ᱞᱟᱹᱜᱤᱫ ᱛᱮ ᱢᱟᱹᱡᱷᱤ ᱛᱷᱟᱱ ᱨᱮ ᱫᱟᱜ ᱞᱮ ᱫᱩᱞᱟ ᱟᱨ ᱟᱭᱢᱟ ᱫᱷᱟᱣ ᱱᱚᱣᱟᱫᱚ ᱯᱨᱚᱢᱟᱱ ᱠᱟᱛᱮᱫ ᱞᱮ ᱧᱮᱞ ᱠᱟᱜᱼᱟ ᱥᱮ ᱪᱮᱞᱮᱡᱽ ᱠᱟᱛᱮᱫ ᱞᱮ ᱢᱮᱱ ᱫᱟᱲᱮᱭᱟᱜᱼᱟ ᱟᱞᱮ ᱨᱮᱱ ᱢᱟᱹᱡᱷᱤ ᱵᱚᱸᱜᱟ ᱠᱚ ᱱᱚᱣᱟ ᱫᱚ ᱟᱞᱮ ᱦᱚᱭ ᱦᱤᱸᱥᱤᱫ ᱵᱟᱹᱲᱤᱡ ᱠᱷᱚᱡ ᱠᱚ ᱵᱟᱧᱪᱟᱣᱮᱫ ᱞᱮᱭᱟ ᱟᱨ ᱚᱱᱟ ᱠᱚ ᱛᱟᱞᱟ ᱛᱮᱜᱮ ᱟᱞᱮ ᱞᱮ ᱢᱚᱠᱟ ᱵᱤᱞᱟᱜ ᱠᱟᱱᱟ